ᱤᱧ ᱫᱚ ᱢᱤᱰᱤᱭᱟ ᱴᱷᱮᱱ ᱞᱟᱹᱭ ᱥᱟᱱᱟ ᱞᱟᱹᱭ ᱞᱟᱹᱜᱤᱫ ᱤᱧ ᱠᱩᱨᱩᱢᱩᱴᱩᱭᱮᱫᱟ ᱡᱮᱢᱚᱱ ᱟᱞᱮ ᱱᱚᱶᱟ ᱥᱟᱱᱛᱟᱞ ᱥᱚᱢᱟᱡᱽ ᱫᱚ ᱥᱟᱱᱟᱢ ᱠᱷᱚᱱ ᱞᱮ ᱛᱟᱭᱚᱢ ᱜᱮᱭᱟ ᱥᱟᱱᱛᱟᱞ ᱯᱟᱹᱨᱥᱤ ᱫᱚ ᱡᱮᱢᱚᱱ ᱟᱞᱮ ᱫᱚ ᱱᱚᱶᱟᱞᱮ ᱞᱟᱦᱟ ᱤᱫᱤ ᱫᱟᱲᱮᱭᱟᱜ ᱛᱟᱲᱟ ᱛᱟᱹᱲᱤ ᱟᱨ ᱥᱟᱱᱟᱢ ᱦᱚᱲ ᱴᱷᱮᱱ ᱜᱚᱲᱚ ᱥᱚᱯᱚᱦᱚᱫ ᱞᱮ ᱠᱷᱚᱡᱚᱜ ᱠᱟᱱᱟ ᱡᱮᱢᱚᱱ ᱟᱞᱮ ᱫᱚ ᱱᱚᱶᱟ ᱚᱞᱚᱜ ᱯᱟᱲᱦᱟᱜ ᱠᱚᱛᱮ ᱦᱚᱸ ᱟᱞᱮ ᱥᱟᱱᱛᱟᱞ ᱯᱟᱹᱨᱥᱤ ᱞᱮ ᱛᱟᱭᱚᱢ ᱜᱮᱭᱟ ᱡᱮᱢᱚᱱ ᱞᱮ ᱞᱟᱦᱟ ᱫᱟᱲᱮᱭᱟᱜ ᱟᱨᱞᱮ ᱠᱩᱨᱩᱢᱩᱴᱩ ᱫᱟᱲᱮᱭᱟᱜ ᱥᱟᱱᱟᱢ ᱚᱵᱚᱥᱛᱷᱟ ᱨᱮᱭᱟᱜ ᱜᱚᱲᱚ ᱥᱚᱯᱚᱦᱚᱫ ᱞᱮ ᱧᱟᱢ ᱚᱱᱟᱞᱮ ᱤᱧ ᱠᱷᱚᱡᱚᱜ ᱠᱟᱹᱱᱟᱹᱧ